ᱥᱮᱨᱮᱧ ᱠᱚ ᱩᱱᱟᱹᱜ ᱱᱟᱯᱟᱭ ᱱᱟᱯᱟᱭ ᱠᱚ ᱥᱮᱨᱮᱧᱜᱼᱟ ᱦᱚᱲ ᱟᱨ ᱥᱮᱨᱮᱧ ᱨᱮ ᱩᱱᱟᱹᱜ ᱪᱮᱨᱦᱟ ᱟᱸᱡᱚᱢᱜ ᱠᱟᱱᱟ ᱢᱤᱫᱴᱤᱡ ᱢᱮᱢᱮᱱᱮᱫ ᱯᱷᱩᱞ ᱛᱟᱦᱮᱱ ᱠᱟᱱᱟ ᱫᱩᱠ ᱢᱚᱱᱮ ᱦᱚᱸᱭ ᱡᱤᱭᱟᱹᱲᱟ ᱡᱤᱭᱟᱹᱲ ᱢᱚᱱᱮ ᱦᱚᱸᱭ ᱫᱩᱠᱟ ᱢᱤᱫ ᱦᱚᱲ ᱜᱚᱡ ᱟᱠᱟᱱ ᱦᱚᱲ ᱵᱟᱝᱢᱟ ᱢᱤᱫᱴᱤᱡ ᱡᱟᱦᱟᱸ ᱫᱤᱥᱚᱢ ᱞᱟᱹᱜᱤᱫᱮ ᱠᱟᱹᱢᱤ ᱠᱟᱜᱼᱟ ᱩᱱᱤᱭᱟᱜ ᱪᱮᱛᱟᱱ ᱛᱮ ᱦᱚᱸ ᱥᱮᱨᱮᱧ ᱚᱱᱠᱟ ᱪᱮᱨᱦᱟ ᱠᱚ ᱜᱟᱵᱟᱱ ᱠᱟᱜᱼᱟ ᱠᱟᱱᱟ ᱚᱱᱟ ᱥᱮᱨᱮᱧ ᱞᱮᱠᱷᱟᱱ ᱩᱱᱟᱹᱜ ᱪᱮᱨᱦᱟ ᱢᱚᱱᱮ ᱡᱤᱣᱤ ᱨᱟᱹᱥᱠᱟᱹ ᱵᱟᱝᱢᱟ ᱨᱟᱹᱜᱤ ᱵᱩᱡᱷᱟᱹᱜᱼᱟ ᱥᱮᱫᱟᱭ ᱫᱚ ᱱᱚᱜᱠᱟᱭ ᱛᱟᱦᱮᱸ ᱠᱟᱱᱟ ᱱᱚᱜᱠᱟ ᱫᱤᱥᱚᱢ ᱜᱚᱲᱚ ᱱᱚᱝᱠᱟ ᱵᱟᱹᱭᱨᱤ ᱠᱚ ᱥᱟᱞᱟᱜ ᱛᱩᱯᱩᱫ ᱠᱟᱛᱮᱫ ᱫᱤᱥᱚᱢ ᱞᱟᱹᱜᱤᱫᱮ ᱞᱟᱹᱲᱦᱟᱹᱭ ᱞᱮᱱᱟ ᱚᱱᱠᱟ ᱦᱚᱸ ᱥᱮᱨᱮᱧ ᱨᱮ ᱦᱤᱡᱩᱜᱼᱟ ᱟᱫᱚ ᱚᱱᱠᱟ ᱚᱱᱠᱟ ᱥᱮᱨᱮᱧ ᱟᱹᱰᱤ ᱜᱟᱱ ᱠᱚ ᱜᱟᱵᱟᱱ ᱠᱟᱜᱼᱟ ᱟᱹᱰᱤ ᱜᱟᱱ ᱠᱚ ᱵᱮᱱᱟᱣ ᱟᱠᱟᱜᱼᱟ ᱚᱱᱟ ᱠᱚ ᱟᱸᱡᱚᱢ ᱠᱟᱛᱮᱫ ᱢᱚᱱᱮ ᱡᱤᱣᱤ ᱨᱮ ᱱᱚᱝᱠᱟ ᱦᱮᱡᱱᱟ ᱤᱧ ᱦᱚᱸ ᱢᱤᱫ ᱫᱤᱱ ᱦᱤᱞᱳᱜ ᱱᱚᱣᱟ ᱛᱮᱛᱟᱝ ᱡᱤᱣᱤ ᱢᱟᱱᱮ ᱢᱚᱱᱮ ᱨᱮ ᱪᱮᱫ ᱞᱮᱠᱟ ᱨᱮ ᱢᱤᱫᱴᱮᱡ ᱥᱮᱨᱮᱧ ᱚᱠᱚᱭ ᱞᱮᱠᱟᱛᱮ ᱚᱠᱚᱭ ᱫᱩᱣᱟᱨᱟᱛᱮ ᱢᱤᱫᱴᱤᱡ ᱤᱥᱴᱩᱰᱤᱭᱳ ᱨᱮ ᱥᱮᱨᱮᱧ ᱠᱟᱛᱮᱫ ᱚᱱᱟ ᱡᱟᱭ ᱡᱩᱜᱽ ᱫᱤᱱ ᱞᱟᱹᱜᱤᱫ ᱥᱮᱨᱮᱧ ᱛᱟᱦᱮᱱᱢᱟ ᱚᱱᱟ ᱩᱭᱦᱟᱹᱨ ᱦᱮᱡᱱᱟ ᱚᱱᱠᱟᱛᱮ ᱢᱤᱫᱴᱤᱡ ᱠᱚᱲᱟᱧ ᱢᱮᱛᱟ ᱫᱮᱭᱟ ᱡᱟᱦᱳ ᱫᱮᱞᱟ ᱥᱮ ᱟᱢ ᱯᱷᱟᱭᱱᱟᱱᱥ ᱫᱟᱲᱮᱭᱟᱜ ᱠᱷᱟᱱᱮᱢ ᱢᱤᱫᱴᱤᱡ ᱤᱥᱴᱩᱰᱤᱭᱳ ᱨᱮ ᱥᱮᱨᱮᱧ ᱞᱟᱝ ᱨᱮᱠᱚᱨᱰᱤᱧᱟ ᱟᱫᱚ ᱚᱱᱟ ᱤᱧᱟᱹᱜ ᱫᱤᱥ ᱦᱩᱫᱤᱥᱛᱮ ᱡᱟᱦᱳ ᱩᱱᱤ ᱦᱚᱸᱭ ᱢᱚᱱᱮ ᱠᱮᱜᱼᱟ ᱯᱚᱭᱥᱟ ᱠᱟᱹᱣᱰᱤ ᱠᱚᱭ ᱠᱷᱚᱨᱪᱟ ᱧᱚᱜ ᱠᱮᱫᱛᱮ ᱢᱤᱫᱴᱟᱝ ᱤᱥᱴᱩᱰᱤᱭᱳ ᱨᱮᱞᱤᱧ ᱨᱮᱠᱚᱨᱰᱤᱧ ᱠᱮᱜᱼᱟ ᱡᱟᱦᱳ ᱚᱱᱟ ᱥᱮᱨᱮᱧ ᱟᱹᱰᱤ ᱪᱮᱨᱦᱟ ᱜᱮ ᱜᱟᱵᱟᱱ ᱞᱮᱱᱟ ᱤᱧ ᱠᱤᱪᱷᱩ ᱟᱡ ᱮ ᱵᱮᱱᱟᱣ ᱞᱟᱜᱟ ᱚᱱᱟ ᱨᱮ ᱠᱤᱪᱷᱩ ᱚᱠᱟ ᱠᱚᱨᱮᱜ ᱵᱷᱩᱞ ᱚᱱᱟ ᱠᱚᱨᱮᱜ ᱥᱚᱡᱷᱮ ᱟᱫᱮᱛᱮ ᱡᱟᱦᱳ ᱥᱮᱨᱮᱧ ᱢᱤᱫᱴᱟᱝ ᱮ ᱵᱮᱱᱟᱣ ᱠᱮᱫᱛᱮ ᱱᱤᱛᱚᱜ ᱮ ᱟᱲᱟᱜ ᱠᱮᱜᱼᱟ ᱟᱹᱰᱤ ᱱᱟᱯᱟᱭ ᱚᱱᱟ ᱥᱮᱨᱮᱧ ᱟᱸᱡᱚᱢᱟ ᱟᱹᱰᱤ ᱵᱮᱹᱥ ᱡᱟᱦᱟᱸ ᱛᱤᱱ ᱨᱮ ᱢᱤᱼᱢᱤᱫ ᱫᱷᱟᱣ ᱚᱱᱟ ᱧᱚᱜ ᱥᱟᱱᱟᱧᱟ ᱟᱸᱡᱚᱢ ᱧᱚᱜ ᱟᱹᱧ ᱚᱱᱮ ᱚᱱᱠᱟ ᱢᱚᱱᱮ ᱡᱤᱣᱤ ᱡᱟᱦᱟᱸ ᱢᱚᱱᱮ ᱴᱟᱴᱚᱣᱟᱥ ᱛᱟᱦᱮᱸ ᱠᱟᱱᱟ ᱚᱱᱟ ᱫᱚ ᱢᱤᱫᱴᱤᱡ ᱰᱚ ᱯᱩᱨᱚᱱ ᱦᱮᱡ ᱠᱟᱱᱟ ᱟᱨ ᱦᱚᱸ ᱢᱚᱱᱮ ᱫᱚ ᱢᱮᱱᱟᱜ ᱜᱮᱭᱟ ᱪᱮᱫ ᱞᱮᱠᱟ ᱨᱮ ᱟᱨ ᱠᱟᱹᱴᱤᱡ ᱟᱨ ᱵᱮᱹᱥ ᱞᱮᱠᱟᱧ ᱵᱮᱱᱟᱣᱟ ᱟᱨ ᱢᱤᱫᱴᱤᱡ ᱪᱮᱫ ᱞᱮᱠᱟ ᱵᱮᱹᱥ ᱦᱩᱭ ᱫᱟᱲᱮᱭᱟᱜᱼᱟ ᱚᱱᱟ ᱩᱭᱦᱟᱹᱨ ᱨᱮ ᱢᱮᱱᱟᱜ ᱜᱮᱭᱟ ᱱᱤᱛᱚᱜ ᱫᱷᱟᱹᱨᱤᱡ ᱦᱚᱸ